ᱦᱟᱹᱠᱩ ᱥᱟᱵᱽ ᱚᱠᱛᱚ ᱫᱚ ᱤᱧ ᱫᱚ ᱱᱚᱜᱼᱚᱭ ᱡᱷᱟᱹᱞᱤ ᱥᱮ ᱟᱹᱰᱤ ᱠᱟᱛᱮ ᱦᱚᱞᱮ ᱥᱟᱵᱽ ᱠᱚᱜᱮᱭᱟ ᱟᱨ ᱦᱟᱹᱠᱩ ᱥᱟᱵᱽ ᱪᱟᱞᱟᱜ ᱞᱟᱦᱟ ᱨᱮ ᱡᱷᱟᱹᱞᱤ ᱠᱩᱪ ᱡᱟᱦᱟᱸ ᱠᱩ ᱢᱚᱥᱟᱨᱤ ᱠᱚ ᱚᱱᱟᱠᱚᱧ ᱨᱚᱜ ᱛᱮᱭᱟᱨ ᱠᱮᱫᱟ ᱟᱨ ᱯᱷᱟᱹᱛᱭᱟᱜ ᱠᱚ ᱤᱧ ᱥᱟᱵᱽ ᱠᱮᱫᱟ ᱡᱟᱦᱟᱸ ᱴᱷᱮᱱ ᱠᱩᱰᱤ ᱴᱟᱢᱱᱤ ᱠᱩ ᱞᱟᱜᱟᱜᱼᱟ ᱚᱱᱟ ᱠᱩ ᱟᱨ ᱛᱷᱟᱨᱤ ᱠᱩ ᱡᱟᱦᱟᱸ ᱛᱮ ᱫᱟᱜ ᱟᱨᱮᱡ ᱦᱩᱭᱩᱜᱼᱟ ᱚᱱᱟ ᱞᱟᱹᱜᱤᱫ ᱱᱤᱭᱟᱹ ᱠᱚ ᱱᱤᱭᱟᱹ ᱠᱚᱧ ᱥᱟᱯᱲᱟᱣ ᱮᱱᱟ ᱟᱨ ᱟᱨ ᱱᱤᱭᱟᱹ ᱫᱚ ᱟᱞᱮ ᱫᱚ ᱱᱟᱹᱭ ᱠᱚᱨᱮ ᱫᱚ ᱵᱟᱞᱮ ᱪᱟᱠᱞᱟᱜᱼᱟ ᱦᱟᱹᱠᱩ ᱥᱟᱵᱽ ᱫᱚ ᱱᱤᱭᱟ ᱢᱟᱴ ᱠᱚᱨᱮ ᱥᱮ ᱜᱟᱹᱰᱭᱟᱹ ᱠᱚᱨᱮ ᱜᱮᱞᱮ ᱥᱟᱵᱽ ᱠᱚᱣᱟ ᱢᱮᱱᱠᱷᱟᱱ ᱚᱱᱟ ᱫᱚ ᱫᱤᱱᱟᱹᱢ ᱫᱤᱱ ᱫᱚ ᱵᱟᱝ ᱚᱠᱟ ᱫᱤᱱ ᱪᱚᱝ ᱢᱚᱱ ᱠᱩᱥᱤ ᱞᱮ ᱥᱟᱵᱽ ᱠᱚᱣᱟ